ᱟᱞᱮ ᱵᱤᱨᱫᱟᱹᱜᱟᱲ ᱨᱮ ᱟᱭᱢᱟ ᱞᱮᱠᱟᱱ ᱯᱚᱛᱚᱵ ᱢᱩᱨᱟᱹᱭ ᱟᱭᱢᱟ ᱨᱚᱠᱚᱢ ᱯᱚᱛᱚᱵ ᱢᱩᱨᱟᱹᱭ ᱢᱮᱱᱟᱜᱼᱟ ᱪᱮᱫᱟᱜ ᱥᱮ ᱚᱱᱟ ᱯᱚᱛᱚᱵ ᱢᱩᱨᱟᱹᱭ ᱤᱧ ᱟᱹᱰᱤ ᱡᱚᱨᱠᱷᱚᱡ ᱠᱷᱚᱡ ᱚᱱᱟ ᱯᱚᱛᱚᱵ ᱤᱧ ᱯᱟᱲᱦᱟᱣᱟ ᱤᱧ ᱫᱚ ᱚᱱᱟ ᱨᱚᱵᱤᱱᱫᱨᱚ ᱱᱟᱛᱷ ᱴᱷᱟᱠᱩᱨᱟᱜ ᱜᱤᱛᱟᱧᱡᱚᱞᱤ ᱵᱤᱫᱟ ᱥᱟᱜᱚᱨᱟᱜ ᱵᱚᱨᱱᱚ ᱯᱚᱨᱤᱪᱚᱭ ᱮᱢᱟᱱ ᱛᱮᱭᱟᱜ ᱵᱚᱭᱠᱩ ᱵᱚᱭᱨᱮ ᱟᱭᱢᱟᱠᱤᱪᱷᱩ ᱚᱞ ᱢᱮᱱᱟᱜᱼᱟ ᱜᱚᱞᱯᱷᱚ ᱢᱮᱱᱟᱜᱼᱟ ᱚᱱᱚᱲᱦᱮ ᱦᱮᱱᱟᱜᱼᱟ ᱥᱤᱨᱤᱧ ᱢᱮᱱᱟᱜᱼᱟ ᱛᱟᱯᱚᱨ ᱪᱷᱚᱱᱫᱚ ᱢᱮᱱᱟᱜᱼᱟ ᱯᱨᱚᱵᱚᱱᱫᱷᱚᱠᱩ ᱢᱮᱱᱟᱜᱼᱟ ᱱᱚᱣᱟ ᱯᱚᱛᱚᱵ ᱨᱮ ᱤᱧ ᱟᱹᱰᱤ ᱱᱟᱯᱟᱭᱤᱧ ᱵᱩᱡᱷᱟᱹᱭᱮᱫ ᱠᱟᱱᱛᱟᱦᱮᱱ ᱟᱨᱤᱧ ᱯᱟᱲᱦᱟᱣᱮᱫ ᱛᱟᱦᱮᱱ ᱱᱚᱣᱟᱠᱩ ᱯᱚᱛᱚᱵ ᱢᱩᱫᱷᱨᱮ ᱨᱚᱵᱤᱱᱫᱚᱱᱟᱛᱷ ᱴᱷᱟᱠᱩᱨᱟᱜ ᱜᱤᱛᱟᱧᱡᱚᱞᱤ ᱩᱞᱚᱝᱜᱚ ᱨᱟᱡᱟ ᱵᱤᱫᱟ ᱥᱟᱜᱚᱨᱟᱜ ᱵᱚᱨᱱᱚ ᱯᱚᱨᱤᱪᱚᱭ ᱵᱤᱫᱟ ᱥᱟᱜᱚᱨᱟᱜ ᱟᱭᱟᱜ ᱡᱤᱵᱚᱱ ᱨᱮᱭᱟᱜ ᱠᱟᱹᱦᱤᱱᱤ ᱮᱢᱟᱱᱠᱩ ᱱᱚᱣᱟᱠᱩ ᱚᱞ ᱯᱩᱛᱷᱤᱜᱤ ᱤᱧ ᱯᱟᱲᱦᱟᱣᱮᱫ ᱛᱟᱦᱮᱱᱟ